ᱦᱮᱸ ᱢᱚᱱᱮ ᱠᱚᱨᱚ ᱱᱚᱣᱟ ᱢᱤᱫᱴᱟᱝ ᱡᱟᱭᱜᱟᱱ ᱯᱨᱚᱡᱩᱠᱛᱤ ᱨᱮ ᱡᱮᱢᱚᱱ ᱦᱩᱭᱩᱜ ᱠᱟᱱᱟ ᱯᱚᱭᱥᱟ ᱤᱱᱠᱟᱢ ᱯᱚᱭᱥᱟ ᱤᱱᱠᱟᱢ ᱫᱚ ᱪᱮᱠᱟᱛᱮᱢ ᱤᱱᱠᱟᱢᱟ ᱡᱮᱚᱱ ᱤᱧ ᱢᱚᱱᱮ ᱠᱚᱨᱚ ᱢᱤᱫᱴᱟᱝ ᱵᱷᱤᱰᱭᱳᱧ ᱵᱮᱱᱟᱣ ᱠᱮᱫᱟ ᱵᱷᱤᱰᱭᱳ ᱵᱮᱱᱟᱣ ᱠᱟᱛᱮ ᱵᱷᱤᱰᱭᱳ ᱵᱮᱱᱟᱣ ᱠᱟᱛᱮ ᱡᱟᱦᱟᱸ ᱜᱤᱫᱽᱨᱟᱹ ᱠᱚ ᱥᱤᱠᱷᱱᱟᱹᱛᱚᱜ ᱚᱱᱠᱟᱱ ᱢᱤᱫᱴᱟᱱ ᱵᱷᱤᱰᱭᱳᱧ ᱵᱮᱱᱟᱣ ᱠᱮᱫᱟ ᱡᱮᱢᱚᱱ ᱚᱞ ᱪᱤᱠᱤ ᱦᱚᱨᱚᱯ ᱛᱮ ᱡᱟᱦᱟᱱᱟᱜ ᱢᱤᱫᱴᱮᱡ ᱡᱤᱱᱤᱥᱤᱧ ᱞᱟᱹᱭ ᱦᱚᱪᱚᱭᱮᱫᱟ ᱛᱚ ᱚᱱᱟᱜᱮ ᱵᱷᱤᱰᱭᱳ ᱵᱮᱱᱟᱣ ᱠᱟᱛᱮ ᱤᱭᱩᱴᱤᱵ ᱨᱤᱧ ᱟᱯᱞᱳᱰ ᱠᱟᱫᱟ ᱟᱯᱞᱳᱰ ᱠᱟᱛᱮ ᱜᱤᱫᱽᱨᱟᱹ ᱠᱚ ᱧᱮᱞ ᱠᱮᱫᱟ ᱥᱮ ᱱᱚᱝᱠᱟ ᱢᱟᱱᱮ ᱵᱷᱤᱭᱩ ᱵᱟᱹᱲᱛᱤ ᱪᱟᱞᱟᱣᱮᱱᱟ ᱧᱮᱞ ᱠᱟᱛᱮ ᱩᱱᱠᱩ ᱥᱤᱠᱷᱱᱟᱹᱛ ᱠᱚ ᱧᱟᱢ ᱠᱮᱫᱟ ᱚᱱᱟ ᱵᱷᱤᱰᱭᱳ ᱧᱮᱞ ᱠᱟᱛᱮ ᱟᱨ ᱤᱧᱟᱹᱝ ᱢᱟᱱᱮ ᱡᱟᱦᱟᱸ ᱨᱳᱡᱜᱟᱨ ᱨᱳᱡᱜᱟᱨ ᱚᱱᱟ ᱤᱧᱟᱹᱜ ᱦᱚᱸ ᱦᱩᱭᱮᱱ ᱛᱤᱧᱟᱹ ᱯᱚᱭᱥᱟ ᱢᱟᱱᱮ ᱤᱱᱠᱟᱢ ᱦᱚᱸ ᱦᱩᱭᱮᱱ ᱛᱤᱧᱟᱹ ᱟᱨ ᱤᱧᱟᱹᱜ ᱞᱟᱡ ᱦᱚᱸ ᱤᱭᱟᱹᱭᱮᱱ ᱛᱤᱧᱟᱹ ᱞᱟᱡ ᱞᱟᱹᱜᱤᱫ ᱯᱚᱭᱥᱟ ᱦᱚᱸ ᱤᱱᱠᱟᱢ ᱦᱩᱭᱮᱱ ᱛᱤᱧᱟᱹ ᱜᱤᱫᱽᱨᱟᱹ ᱦᱚᱸ ᱱᱚᱣᱟ ᱧᱮᱞ ᱠᱟᱛᱮ ᱵᱷᱤᱰᱤᱭᱳ ᱧᱮᱞ ᱠᱟᱛᱮ ᱢᱟᱱᱮ ᱱᱩᱠᱩ ᱱᱩᱠᱩ ᱢᱟᱱᱮ ᱵᱷᱤᱰᱤᱭᱳ ᱧᱮᱞ ᱠᱟᱛᱮ ᱟᱠᱚ ᱵᱩᱫᱽᱫᱷᱤ ᱦᱚᱸ ᱟᱨᱡᱟᱣ ᱡᱚᱝ ᱠᱟᱫᱟ ᱠᱚ ᱪᱮᱫᱟᱜ ᱩᱱᱠᱩ ᱦᱚᱸ ᱢᱚᱱᱮᱭᱟᱠᱚ ᱡᱮ ᱱᱚᱣᱟ ᱵᱷᱤᱰᱤᱭᱳ ᱧᱮᱞ ᱠᱟᱛᱮ ᱤᱧᱦᱚᱸ ᱢᱟᱱᱮ ᱢᱟᱨᱟᱝᱼᱚᱜ ᱥᱮ ᱞᱟᱹᱴᱩ ᱠᱚᱛᱮ ᱚᱱᱟ ᱵᱷᱤᱰᱤᱭᱳ ᱧᱮᱞ ᱠᱟᱛᱮ ᱤᱧᱦᱚᱸ ᱚᱱᱠᱟ ᱢᱟᱨᱟᱝ ᱤᱭᱩᱴᱩᱵᱟᱨ ᱵᱮᱱᱟᱣ ᱠᱟᱛᱮ ᱤᱧᱦᱚᱸ ᱤᱭᱩᱴᱩᱵ ᱤᱭᱩᱴᱩᱵ ᱨᱮ ᱵᱷᱤᱰᱭᱳ ᱟᱯᱞᱳᱰ ᱠᱟᱛᱮ ᱤᱧᱦᱚᱸ ᱱᱚᱝᱠᱟ ᱯᱚᱭᱥᱟᱧ ᱤᱱᱠᱟᱢ ᱫᱟᱲᱮᱭᱟᱜᱼᱟ ᱛᱚ ᱚᱱᱟᱜᱮ ᱯᱷᱳᱱ ᱛᱮᱜᱮ ᱱᱮᱛᱟᱨ ᱫᱚ ᱡᱚᱛᱚ ᱠᱤᱪᱷᱩ ᱫᱟᱲᱮᱭᱟᱜᱼᱟᱢ ᱯᱚᱭᱥᱟ ᱤᱱᱠᱟᱢ ᱦᱚᱸᱢ ᱫᱟᱲᱮᱭᱟᱜᱼᱟ ᱢᱟᱱᱮ ᱡᱚᱛᱚ ᱠᱤᱪᱷᱩ ᱞᱮᱠᱟᱱᱟᱜᱼᱮᱢ ᱫᱟᱲᱮᱭᱟᱜᱼᱟ